ᱥᱟᱱᱛᱟᱲ ᱜᱷᱟᱨᱚᱸᱡᱽᱨᱮ ᱛᱤᱨᱞᱟᱹ ᱦᱚᱯᱚᱱ ᱟᱨ ᱠᱚᱲᱟ ᱦᱚᱯᱚᱱᱟ ᱮᱢᱮᱱ ᱫᱚ ᱮᱱᱮᱢ ᱫᱚ ᱵᱟᱱᱟ ᱦᱚᱲᱟᱜ ᱜᱮ ᱥᱚᱢᱟᱱ ᱜᱮᱭᱟ ᱪᱮᱫᱟ ᱥᱮ ᱥᱟᱱᱛᱟᱲ ᱦᱚᱯᱚᱱᱟᱜ ᱜᱷᱟᱨᱚᱸᱡᱽ ᱨᱮ ᱚᱠᱚᱭ ᱦᱚᱸ ᱞᱟᱹᱴᱩ ᱠᱟᱹᱴᱤᱡ ᱮᱱᱮᱢ ᱫᱚ ᱵᱟᱹᱱᱩᱼᱟ ᱚᱱᱟᱛᱮ ᱠᱩᱲᱤ ᱜᱤᱫᱽᱨᱟᱹ ᱫᱚ ᱜᱷᱟ ᱜᱷᱟᱨᱚᱸᱡᱽ ᱨᱮᱭᱟ ᱥᱮ ᱚᱲᱟᱜ ᱨᱮᱭᱟᱜ ᱥᱟᱱᱟᱢ ᱠᱟᱹᱢᱤᱠᱚ ᱥᱟᱢᱴᱟᱣᱟ ᱛᱷᱟᱹᱨᱤ ᱵᱟᱹᱴᱤ ᱠᱚ ᱜᱟᱥᱟᱣ ᱢᱟᱡᱟᱣ ᱠᱷᱚᱱ ᱮᱦᱚᱵ ᱠᱟᱛᱮ ᱡᱚᱜ ᱯᱷᱟᱨᱪᱟ ᱡᱚᱜ ᱜᱤᱰᱤ ᱜᱩᱨᱤᱡ ᱜᱤᱰᱤ ᱫᱟᱠᱟᱩᱛᱩ ᱮᱢᱚᱱ ᱠᱤ ᱵᱟᱹᱫ ᱵᱟᱹᱭᱦᱟᱹᱲ ᱠᱟᱹᱢᱤ ᱠᱟᱹᱢᱤ ᱠᱚᱨᱮᱦᱚᱸ ᱵᱟᱝᱠᱚ ᱯᱟᱹᱪᱞᱟᱹᱜᱼᱟ ᱚᱱᱟᱛᱤᱧ ᱢᱮᱱ ᱮᱫᱟ ᱠᱩᱲᱤ ᱜᱤᱫᱽᱨᱟᱹ ᱥᱮ ᱠᱚᱲᱟᱜᱤᱫᱽᱨᱟᱹᱣᱟᱜ ᱮᱱᱮᱢ ᱫᱚ ᱥᱟᱱᱛᱟᱲ ᱜᱷᱟᱨᱚᱸᱡᱽ ᱨᱮᱫᱚ ᱵᱟᱝ ᱞᱟᱹᱴᱩ ᱠᱟᱹᱴᱤᱡᱼᱟ ᱟᱨ ᱠᱚᱲᱟ ᱜᱤᱫᱽᱨᱟᱹ ᱦᱚᱸ ᱵᱤᱥᱮᱥ ᱠᱟᱭᱛᱮ ᱜᱷᱟᱨᱚᱸᱡᱽ ᱨᱮᱭᱟ ᱫᱟᱭᱵᱷᱟᱨᱫᱚ ᱡᱟᱹᱥᱛᱤ ᱜᱮ ᱨᱮᱦᱚᱸ ᱩᱱᱠᱩᱣᱟᱜ ᱠᱟᱹᱢᱤ ᱫᱚ ᱜᱷᱟᱨᱚᱸᱡᱽ ᱵᱟᱨᱦᱮ ᱠᱚᱨᱮ ᱡᱟᱹᱥᱛᱤ ᱠᱚ ᱠᱟᱹᱢᱤᱭᱟ ᱡᱮᱢᱚᱱ ᱵᱟᱹᱫ ᱵᱟᱹᱭᱦᱟᱹᱲ ᱠᱷᱚᱱ ᱮᱦᱚᱵ ᱠᱟᱛᱮ ᱥᱚᱦᱚᱨ ᱵᱟᱡᱟᱨ ᱵᱟᱨᱦᱮ ᱠᱟᱹᱢᱤ ᱥᱤᱭᱳᱜ ᱱᱟᱦᱮᱞ ᱯᱤᱱᱰᱦᱟᱹ ᱥᱟᱢᱟᱜ ᱮᱢᱟᱱ ᱛᱮᱭᱟᱜ ᱵᱤᱥᱮᱥ ᱠᱚᱨᱮ ᱵᱟᱨᱦᱮ ᱠᱟᱹᱢᱤ ᱡᱟᱹᱥᱛᱤ ᱠᱚ ᱠᱟᱹᱢᱤᱭᱟ ᱚᱱᱟᱞᱮᱠᱟᱛᱮ ᱠᱩᱲᱤ ᱜᱤᱫᱽᱨᱟᱹ ᱥᱮ ᱠᱚᱲᱟ ᱜᱤᱫᱽᱨᱟᱹᱣᱟᱜ ᱮᱱᱮᱢ ᱫᱚ ᱵᱟᱱᱟ ᱦᱚᱲᱟ ᱜᱮ ᱥᱚᱢᱟᱱ ᱜᱮᱭᱟ